ᱫᱟᱨᱮ ᱱᱟᱹᱲᱤ ᱡᱚ ᱵᱟᱦᱟ ᱦᱚᱛᱚᱫ ᱠᱚᱦᱚᱸᱰᱟ ᱠᱷᱟᱡ ᱫᱚ ᱡᱟᱹᱥᱛᱤ ᱠᱟᱭᱛᱮᱜᱮ ᱡᱮᱢᱚᱱ ᱱᱟᱹᱲᱤᱜᱼᱟ ᱛᱮᱢᱚᱱ ᱡᱚ ᱦᱚᱸ ᱚᱱᱠᱟ ᱜᱮ ᱡᱚᱜᱼᱟ ᱤᱱᱟᱹ ᱥᱟᱶᱛᱮ ᱢᱚᱴᱚᱨ ᱥᱩᱴᱤ ᱰᱷᱮᱬᱚᱥ ᱰᱷᱮᱬᱚᱥ ᱯᱩᱨᱟᱹᱭ ᱨᱟᱦᱮᱲ ᱮᱢᱟᱱᱟᱜ ᱪᱟᱥ ᱞᱮᱠᱟᱱᱟᱜ ᱡᱤᱱᱤᱥ ᱠᱚ ᱢᱮᱱᱟᱜᱼᱟ ᱚᱱᱟ ᱫᱚ ᱵᱮᱥᱤ ᱵᱮᱥᱤ ᱧᱟᱢᱚᱜᱼᱟ ᱥᱮ ᱵᱮᱥᱤ ᱧᱚᱜ ᱜᱮ ᱧᱟᱢᱚᱜᱼᱟ ᱯᱷᱚᱞᱚᱱ ᱦᱚᱸ ᱵᱷᱟᱜᱮ ᱦᱩᱭᱩᱜᱼᱟ ᱵᱤᱥᱮᱥ ᱠᱟᱭᱛᱮ ᱫᱚ ᱦᱩᱭᱩᱜ ᱠᱟᱱᱟ ᱠᱚᱦᱚᱸᱰᱟ ᱟᱨ ᱦᱚᱛᱚ ᱫᱚ ᱟᱹᱰᱤ ᱵᱟᱹᱲᱛᱤ ᱡᱮᱢᱚᱱ ᱱᱟᱲᱤᱜᱼᱟ ᱛᱮᱢᱚᱱ ᱡᱚ ᱵᱟᱦᱟᱜᱼᱟ ᱥᱮ ᱱᱟᱹᱲᱤᱜᱼᱟ